ᱟᱵᱚ ᱠᱷᱮᱨᱣᱟᱲ ᱥᱟᱶᱛᱟ ᱨᱮ ᱥᱮᱨᱮᱧ ᱟᱹᱰᱤ ᱯᱨᱚᱠᱟᱨ ᱛᱮ ᱢᱮᱱᱟᱜᱼᱟ ᱟᱵᱚ ᱵᱟᱯᱞᱟ ᱵᱤᱦᱟᱹ ᱯᱚᱨᱚᱵᱽ ᱯᱩᱱᱟᱹᱭ ᱨᱮ ᱟᱹᱰᱤ ᱱᱟᱱᱟ ᱯᱨᱚᱠᱟᱨ ᱥᱮᱨᱮᱧ ᱵᱚᱱ ᱥᱮᱨᱮᱧᱟ ᱵᱟᱦᱟ ᱨᱮᱫᱚ ᱵᱟᱦᱟ ᱥᱮᱨᱮᱧ ᱥᱚᱦᱨᱟᱭ ᱵᱚᱸᱜᱟ ᱨᱮᱫᱚ ᱥᱚᱦᱨᱟᱭ ᱥᱮᱨᱮᱧ ᱠᱟᱨᱟᱢ ᱥᱮᱨᱮᱧ ᱠᱚ ᱟᱹᱰᱤ ᱜᱟᱱ ᱱᱚᱝᱠᱟᱱ ᱥᱮᱨᱮᱧ ᱢᱮᱱᱟᱜᱼᱟ ᱟᱨ ᱫᱚᱝ ᱥᱮᱨᱮᱧ ᱵᱟᱯᱞᱟᱨᱮ ᱫᱚᱝ ᱵᱚᱱ ᱥᱮᱨᱮᱧᱟ ᱨᱟᱹᱥᱠᱟᱹᱜ ᱟᱵᱚᱱ ᱠᱷᱟᱱ ᱫᱚ ᱞᱟᱜᱽᱬᱮ ᱵᱚᱱ ᱮᱱᱮᱡ ᱥᱮᱨᱮᱧᱟ ᱟᱨ ᱨᱤᱸᱡᱷᱟᱹ ᱮᱱᱮᱡ ᱠᱚ ᱰᱟᱱᱴᱟ ᱮᱱᱮᱡ ᱠᱚ ᱫᱟᱥᱟᱸᱭ ᱮᱱᱮᱡ ᱠᱚ ᱟᱨ ᱱᱚᱝᱠᱟ ᱜᱮ ᱟᱹᱰᱤ ᱟᱵᱚ ᱜᱟᱺᱲᱤ ᱟᱥᱮᱱ ᱥᱮᱨᱮᱧ ᱠᱚ ᱢᱮᱱᱟᱜᱼᱟ